ᱦᱳᱭ ᱤᱧ ᱱᱚᱣᱟ ᱥᱮᱨᱢᱟ ᱯᱟᱨᱚᱢᱮᱱ ᱜᱷᱚᱴᱚᱱ ᱤᱫᱤ ᱠᱟᱛᱮ ᱤᱧ ᱞᱟᱹᱭ ᱫᱟᱲᱮᱭᱟᱜᱼᱟ ᱚᱱᱟᱴᱟᱜ ᱵᱚ ᱵᱚᱱ ᱧᱮᱞᱟ ᱢᱩᱱᱤᱯᱩᱨ ᱨᱮ ᱢᱤᱫᱴᱟᱱ ᱜᱷᱚᱴᱚᱱ ᱦᱩᱭ ᱞᱮᱱᱟ ᱚᱱᱟ ᱜᱷᱚᱴᱚᱱ ᱫᱚ ᱱᱚᱝᱠᱟ ᱡᱮ ᱵᱟᱨᱭᱟ ᱟᱵᱚ ᱛᱤᱨᱞᱟᱹ ᱦᱚᱯᱚᱱ ᱟᱹᱠᱤᱱ ᱵᱷᱚᱨᱚᱢ ᱠᱚ ᱱᱟᱥᱟᱣ ᱞᱮᱫ ᱛᱟᱹᱠᱤᱱᱟ ᱥᱮ ᱟᱹᱠᱤᱱ ᱦᱚᱲᱢᱚ ᱨᱮᱱᱟᱜ ᱞᱩᱜᱽᱲᱤᱜ ᱚᱪᱚᱜ ᱠᱟᱛᱮ ᱟᱹᱠᱤᱱ ᱨᱟᱥᱛᱟ ᱨᱟᱥᱛᱟ ᱥᱮ ᱰᱟᱦᱟᱨ ᱛᱮᱠᱚ ᱛᱟᱲᱟᱢ ᱦᱚᱪᱚ ᱞᱮᱫ ᱠᱤᱱᱟ ᱟᱨ ᱟᱨ ᱮᱴᱟᱜ ᱦᱚᱲ ᱫᱚ ᱱᱚᱣᱟ ᱠᱚ ᱵᱷᱤᱰᱤᱭᱚᱭᱮᱫ ᱥᱮᱠᱚ ᱵᱷᱤᱰᱤᱭᱚ ᱟᱠᱟᱫᱟ ᱟᱨ ᱥᱚᱥᱟᱞ ᱢᱤᱰᱤᱭᱟ ᱨᱮᱠᱚ ᱟᱲᱟᱜ ᱟᱠᱟᱫᱟ ᱱᱚᱣᱟ ᱵᱷᱤᱰᱤᱭᱚ ᱟᱲᱟᱜ ᱛᱟᱭᱚᱢ ᱥᱚᱥᱟᱞ ᱢᱤᱰᱤᱭᱟ ᱨᱮ ᱟᱹᱰᱤ ᱡᱳᱨ ᱜᱮ ᱱᱚᱣᱟ ᱪᱷᱟᱨᱟ ᱯᱟᱥᱱᱟᱣ ᱟᱠᱟᱱᱟ ᱱᱚᱣᱟ ᱜᱮ ᱪᱷᱟᱨᱟ ᱯᱟᱥᱱᱟᱣ ᱟᱠᱟᱱ ᱛᱮ ᱫᱤᱥᱟᱹᱢ ᱨᱮᱱ ᱦᱚᱲ ᱠᱚ ᱵᱟᱰᱟᱭ ᱫᱟᱲᱮᱭᱟᱫᱟ ᱡᱮ ᱪᱮᱫ ᱜᱷᱚᱴᱚᱱ ᱜᱷᱚᱴᱟᱣ ᱟᱠᱟᱱᱟ ᱤᱱᱟᱹ ᱥᱟᱶᱛᱮ ᱵᱟᱰᱟᱭ ᱠᱟᱛᱮ ᱟᱠᱚᱣᱟᱜ ᱢᱚᱱᱮ ᱨᱮ ᱥᱮ ᱟᱠᱚᱣᱟᱜ ᱫᱤᱥ ᱦᱩᱫᱤᱥ ᱛᱮ ᱡᱟᱦᱟᱸ ᱠᱚ ᱠᱩᱠᱞᱤ ᱥᱮᱴᱮᱨᱚᱜ ᱠᱟᱱᱟ ᱩᱭᱦᱟᱹᱨᱚᱜ ᱠᱟᱱᱟ ᱡᱮ ᱱᱚᱣᱟ ᱫᱚ ᱵᱩᱜᱤ ᱭᱟᱠᱟᱱᱟ ᱥᱮ ᱵᱟᱹᱲᱤᱡ ᱟᱠᱟᱱᱟ ᱚᱠᱟ ᱞᱮᱠᱟᱛᱮ ᱟᱠᱚ ᱛᱮᱞᱟ ᱠᱚ ᱠᱷᱚᱡᱽ ᱟᱠᱟᱫᱟ ᱥᱮ ᱟᱵᱚ ᱵᱷᱟᱨᱚᱛ ᱫᱤᱥᱚᱢ ᱨᱮᱱ ᱡᱟᱦᱟᱸᱭ ᱢᱟᱱᱚᱛᱟᱱ ᱢᱮᱱᱟᱜ ᱟᱠᱟᱫᱮᱭᱟ ᱟᱵᱚᱨᱮᱱ ᱯᱨᱚᱫᱷᱟᱱ ᱢᱚᱱᱛᱨᱤ ᱱᱚᱨᱮᱱᱫᱨᱚ ᱢᱚᱫᱤ ᱱᱩᱭ ᱴᱷᱮᱱ ᱠᱩᱠᱞᱤ ᱠᱚ ᱫᱚᱦᱚ ᱟᱠᱟᱫᱟ ᱡᱮ ᱢᱚᱱᱤᱯᱩᱨ ᱨᱮ ᱪᱮᱫᱟᱜ ᱱᱚᱝᱠᱟᱱ ᱵᱮᱵᱟᱹᱲᱤᱡ ᱜᱷᱚᱴᱚᱱ ᱜᱷᱚᱴᱟᱣ ᱟᱠᱟᱱᱟ ᱵᱟᱨᱮᱭᱟ ᱛᱤᱨᱞᱟᱹ ᱪᱮᱛᱟᱱ ᱱᱩᱠᱤᱱ ᱛᱤᱨᱞᱟᱹ ᱫᱚᱠᱤᱱ ᱛᱟᱦᱮᱸ ᱠᱟᱱᱟ ᱟᱵᱚ ᱟᱹᱫᱤᱵᱟᱹᱥᱤ ᱜᱟᱛᱟᱠ ᱨᱮᱱ ᱟᱨ ᱱᱩᱠᱤᱱ ᱫᱚ ᱯᱩᱨᱟᱹ ᱟᱨ ᱟᱹᱰᱤ ᱜᱟᱱ ᱦᱚᱲ ᱠᱚ ᱢᱮᱥᱟ ᱠᱟᱛᱮ ᱢᱤᱫᱴᱟᱝ ᱵᱷᱚᱨᱚᱢ ᱱᱟᱥᱟᱣ ᱨᱮᱠᱤᱱ ᱯᱟᱲᱟᱣ ᱞᱮᱱᱟ ᱥᱮ ᱵᱷᱚᱨᱚᱢ ᱠᱤᱱ ᱱᱟᱥᱟᱣ ᱚᱪᱚᱣᱟᱠᱟᱱᱟ ᱱᱚᱣᱟ ᱤᱫᱤ ᱠᱟᱛᱮ ᱯᱩᱞᱤᱥ ᱠᱚ ᱴᱷᱮᱱ ᱠᱩᱠᱞᱤ ᱥᱟᱠᱟᱢ ᱦᱚᱸ ᱨᱟᱠᱟᱵ ᱟᱠᱟᱱᱟ ᱡᱮ ᱪᱮᱫᱟᱜ ᱱᱚᱝᱠᱟᱱ ᱜᱷᱚᱴᱱᱟ ᱫᱚ ᱜᱷᱚᱴᱟᱣ ᱮᱱᱟ ᱡᱮᱞᱮᱠᱟ ᱢᱚᱱᱤᱯᱩᱨ ᱨᱮᱱ ᱜᱮ ᱡᱟᱦᱟᱸᱭ ᱢᱤᱫᱴᱟᱝ ᱯᱩᱞᱤᱥ ᱨᱮᱱ ᱥᱩᱯᱟᱨ ᱢᱮᱱᱟᱭᱟ ᱠᱮ ᱢᱮᱜᱷᱟ ᱪᱚᱱᱫᱨᱚ ᱥᱤᱝ ᱱᱩᱭ ᱱᱚᱣᱟ ᱵᱟᱨᱮ ᱛᱮ ᱱᱩᱭ ᱴᱷᱮᱱ ᱱᱚᱣᱟ ᱵᱟᱨᱮ ᱛᱮ ᱟᱹᱰᱤ ᱜᱟᱱ ᱠᱩᱠᱞᱤ ᱠᱚ ᱫᱚᱦᱚ ᱟᱠᱟᱫᱟ ᱡᱮ ᱪᱮᱫᱟᱜ ᱱᱚᱝᱠᱟ ᱫᱚ ᱜᱷᱚᱴᱟᱣ ᱟᱠᱟᱱᱟ ᱪᱮ ᱟᱹᱫᱤᱵᱟᱹᱥᱤ ᱵᱟᱨᱮᱭᱟ ᱛᱤᱨᱞᱟᱹ ᱪᱮᱛᱟᱱ ᱨᱮ ᱱᱚᱝᱠᱟᱱ ᱵᱷᱚᱨᱚᱢ ᱱᱟᱥᱟᱣ ᱥᱮ ᱵᱮᱵᱟᱹᱲᱤᱡ ᱵᱟᱝ ᱥᱟᱦᱟᱣᱟᱱ ᱜᱷᱚᱴᱚᱱ ᱪᱮᱫᱟᱜ ᱦᱩᱭ ᱟᱠᱟᱱᱟ ᱦᱚᱜᱼᱚᱭ ᱱᱚᱝᱠᱟ ᱢᱚᱱᱤᱯᱩᱨ ᱨᱮᱭᱟᱜ ᱜᱷᱚᱴᱚᱱ ᱠᱚᱵᱚᱱ ᱥᱮ ᱤᱧᱤᱧ ᱧᱮᱞ ᱟᱠᱟᱫᱟ ᱥᱚᱥᱟᱞ ᱢᱤᱰᱤᱭᱟ ᱛᱟᱞᱟ ᱛᱮ ᱥᱮᱧ ᱵᱩᱡᱽ ᱵᱟᱰᱟᱭ ᱫᱟᱲᱮᱭᱟ ᱠᱟᱫᱟ ᱚᱱᱮ ᱱᱚᱝᱠᱟ ᱟᱨ ᱱᱚᱣᱟ ᱜᱷᱚᱴᱚᱱ ᱫᱚ ᱦᱩᱭ ᱞᱮᱱᱟ ᱫᱩᱦᱟᱡ ᱵᱟᱨᱜᱮᱞᱥᱟᱭ ᱵᱟᱜᱮᱯᱮ ᱥᱟᱹᱦᱤᱡ ᱨᱮᱱᱟᱜ ᱢᱮ ᱨᱮᱱᱟᱜ ᱯᱩᱱ ᱢᱟᱹᱦᱤᱛ ᱦᱤᱞᱚᱜ ᱢᱮ ᱨᱮᱱᱟᱜ ᱯᱩᱱ ᱢᱟᱹᱦᱤᱛ ᱦᱤᱞᱚᱜ ᱱᱚᱣᱟ ᱜᱷᱚᱴᱚᱱ ᱫᱚ ᱜᱷᱚᱴᱟᱣ ᱞᱮᱱᱟ ᱤᱱᱟᱹ ᱛᱟᱭᱚᱢ ᱱᱚᱣᱟ ᱜᱷᱚᱴᱚᱱ ᱟᱵᱚ ᱱᱚᱣᱟ ᱫᱤᱥᱚᱢ ᱫᱩᱱᱤᱭᱟᱹ ᱨᱮ ᱜᱚᱴᱟ ᱪᱷᱟᱨᱟ ᱯᱟᱥᱱᱟᱣ ᱞᱮᱱᱟ ᱥᱚᱥᱟᱞ ᱢᱤᱰᱤᱭᱟ ᱫᱟᱨᱟᱭ ᱛᱮ